ᱱᱚ ᱞᱟᱠᱷ ᱱᱚ ᱦᱟᱡᱟᱨ ᱱᱚᱥᱚ ᱱᱮᱨᱟᱱᱚᱵᱵᱳᱭ ᱯᱟᱸᱪ ᱞᱟᱠᱷ ᱪᱷᱚᱦᱟᱡᱟᱨ ᱛᱤᱱᱥᱚ ᱯᱚᱱᱮᱨᱚ ᱟᱴ ᱞᱟᱠᱷ ᱪᱷᱚ ᱦᱟᱡᱟᱨ ᱯᱟᱸᱪᱥᱚ ᱯᱚᱪᱤᱥ ᱛᱤᱱ ᱞᱟᱠᱷ ᱫᱩ ᱦᱟᱡᱟᱨ ᱫᱩ ᱥᱚ ᱟᱴᱛᱨᱤᱥ ᱯᱟᱸᱪ ᱦᱟᱡᱟᱨ ᱯᱟᱸᱪᱥᱚ ᱯᱚᱧᱪᱟᱱᱱᱚ